ᱤᱧᱟᱹᱜ ᱴᱚᱴᱷᱟ ᱨᱮᱭᱟᱜ ᱢᱩᱬᱩᱫ ᱥᱨᱚᱢ ᱥᱮ ᱠᱟᱹᱢᱤ ᱨᱮᱭᱟᱜ ᱥᱮᱠᱴᱟᱨ ᱠᱚᱫᱚ ᱦᱩᱭᱩᱜ ᱠᱟᱱᱟ ᱪᱟᱥ ᱠᱟᱹᱢᱤ ᱠᱚ ᱠᱚᱞᱼᱠᱟᱨᱠᱷᱟᱱᱟ ᱨᱮᱱᱟᱜ ᱠᱟᱹᱢᱤ ᱠᱚ ᱥᱚᱨᱠᱟᱨᱤ ᱠᱟᱹᱢᱤᱭᱟᱱ ᱦᱚᱲ ᱠᱚ ᱥᱮ ᱰᱟᱠᱛᱟᱨ ᱤᱧᱡᱤᱱᱤᱭᱟᱨ ᱮᱢᱟᱱ ᱠᱚ ᱪᱟᱹᱥᱤ ᱫᱚ ᱪᱟᱥᱼᱟᱵᱟᱫᱽ ᱠᱚᱨᱟᱣ ᱠᱟᱛᱮᱜ ᱟᱵᱚ ᱡᱚᱢᱼᱧᱩ ᱠᱚ ᱡᱚᱜᱟᱲ ᱟᱵᱚᱱᱟ ᱟᱨᱦᱚᱸ ᱵᱮᱵᱽᱥᱟᱭᱤᱠ ᱠᱚ ᱡᱟᱦᱟᱸᱭ ᱩᱱᱠᱩ ᱫᱚ ᱱᱟᱱᱟ ᱦᱩᱱᱟᱹᱨ ᱡᱚᱢᱟᱜ ᱠᱚ ᱠᱤᱨᱤᱧ ᱟᱹᱠᱷᱨᱤᱧᱟ ᱟᱨ ᱡᱟᱦᱟᱸᱭ ᱠᱚᱞᱼᱠᱟᱨᱠᱷᱟᱱᱟ ᱨᱮᱠᱚ ᱠᱟᱹᱢᱤᱭᱟ ᱩᱱᱠᱩ ᱦᱚᱸ ᱟᱵᱚ ᱟᱹᱰᱤ ᱞᱮᱠᱟᱛᱮ ᱜᱚᱲᱚ ᱠᱚ ᱮᱢᱟ ᱵᱚᱱᱟ ᱚᱞᱚᱜ ᱯᱟᱲᱦᱟᱣ ᱥᱮᱬᱟ ᱠᱟᱛᱮᱜ ᱰᱟᱠᱛᱟᱨ ᱥᱮ ᱤᱧᱡᱤᱱᱤᱭᱟᱨ ᱦᱚᱲ ᱠᱚᱫᱚ ᱵᱮᱱᱟᱣ ᱠᱟᱛᱮᱜ ᱰᱟᱠᱛᱟᱨ ᱠᱚᱫᱚ ᱟᱵᱚ ᱨᱳᱜᱽ ᱟᱡᱟᱨ ᱠᱷᱚᱱ ᱠᱚ ᱵᱟᱧᱪᱟᱣ ᱵᱚᱱᱟ ᱟᱨ ᱤᱧᱡᱤᱱᱤᱭᱟᱨ ᱠᱚᱫᱚ ᱟᱵᱚ ᱟᱹᱰᱤ ᱞᱮᱠᱟᱱ ᱱᱟᱯᱟᱭ ᱱᱟᱯᱟᱭ ᱥᱮ ᱱᱟᱣᱟ ᱱᱟᱣᱟ ᱡᱤᱱᱤᱥ ᱛᱮᱭᱟᱨᱟᱵᱚᱱᱟ ᱠᱚ ᱮᱢᱟᱱ ᱠᱚ